ᱟᱵᱚ ᱵᱤᱨᱵᱷᱩᱢ ᱡᱮᱞᱟ ᱨᱮᱫᱚ ᱵᱮᱥᱤᱨ ᱵᱷᱟᱜᱽ ᱜᱮ ᱦᱩᱲᱩ ᱪᱟᱥ ᱛᱩᱲᱤ ᱪᱟᱥ ᱛᱤᱞᱢᱤᱝ ᱪᱟᱥ ᱜᱩᱦᱩᱢ ᱪᱟᱥ ᱟᱹᱰᱤ ᱱᱟᱯᱟᱭ ᱜᱮ ᱦᱩᱭᱩᱜᱼᱟ ᱟᱨ ᱜᱟᱰᱟ ᱞᱚᱯᱚᱜ ᱞᱚᱯᱚᱜ ᱛᱮ ᱟᱰᱤ ᱥᱚᱵᱩᱡᱽ ᱥᱚᱵᱩᱡᱽ ᱥᱟᱠ ᱥᱚᱵᱽᱡᱤ ᱯᱚᱥᱛᱩ ᱪᱟᱥ ᱦᱩᱭᱩᱜᱼᱟ ᱟᱨ ᱱᱤᱭᱟᱹ ᱠᱚ ᱟᱨᱡᱟᱣ ᱠᱟᱛᱮᱜ ᱯᱳᱥ ᱢᱟᱜᱽ ᱢᱟᱥ ᱟᱹᱞᱩ ᱨᱟᱠᱟᱵ ᱠᱟᱛᱮᱜ ᱵᱟᱡᱟᱨ ᱨᱮ ᱟᱠᱷᱨᱤᱧᱟ ᱵᱮᱥᱤ ᱫᱚᱨ ᱛᱮ